ᱦᱮᱸ ᱤᱧᱫᱚ ᱫᱟᱬᱟᱱᱤᱧ ᱥᱮᱱ ᱠᱟᱱᱟ ᱟᱞᱮ ᱫᱚ ᱟᱛᱳ ᱨᱮᱛᱟᱞᱮ ᱚᱲᱟᱜ ᱛᱚ ᱟᱫᱚ ᱠᱳᱞᱠᱟᱛᱟ ᱧᱮᱞ ᱤᱧᱫᱚ ᱟᱹᱰᱤ ᱥᱚᱠᱷ ᱛᱟᱦᱮᱸ ᱠᱟᱱ ᱛᱤᱧᱟ ᱟᱫᱚ ᱚᱱᱟ ᱠᱷᱟᱹᱛᱤᱨ ᱟᱞᱮ ᱫᱚ ᱢᱤᱫ ᱫᱷᱟᱣ ᱠᱳᱞᱠᱟᱛᱟᱞᱮ ᱪᱟᱞᱟᱣ ᱞᱮᱱᱟ ᱟᱫᱚ ᱟᱭᱢᱟ ᱦᱚᱲ ᱜᱮᱞᱮ ᱪᱟᱞᱟᱣ ᱞᱮᱱᱟ ᱚᱱᱠᱟ ᱫᱚᱥ ᱵᱟᱨᱚ ᱡᱚᱱ ᱢᱤᱫᱴᱮᱱ ᱴᱟᱴᱟ ᱥᱚᱢᱩ ᱨᱤᱡᱟᱨᱵᱽ ᱠᱟᱛᱮ ᱟᱨ ᱪᱟᱞᱟᱜ ᱥᱚᱢᱚᱭ ᱫᱚ ᱟᱞᱮᱫᱚ ᱯᱷᱟᱨᱟᱠᱠᱟ ᱤᱭᱟᱹ ᱛᱮᱞᱮ ᱪᱟᱞᱟᱣᱱᱟ ᱯᱷᱟᱨᱟᱠᱠᱟ ᱪᱮᱛᱟᱱ ᱛᱮ ᱚᱠᱟ ᱫᱚ ᱡᱟᱦᱟᱸ ᱜᱚᱝᱜᱟ ᱪᱮᱛᱟᱱ ᱨᱮ ᱯᱷᱟᱨᱟᱠᱠᱟ ᱵᱤᱨᱤᱡᱽ ᱢᱮᱱᱟᱜᱼᱟ ᱚᱱᱟ ᱜᱚᱝᱜᱟ ᱧᱮᱞ ᱧᱮᱞ ᱛᱮ ᱛᱟᱨᱯᱚᱨᱮ ᱵᱟᱥ ᱨᱮᱦᱚᱸ ᱟᱹᱰᱤ ᱜᱮᱞᱮ ᱨᱟᱹᱥᱠᱟᱹ ᱠᱮᱫᱟ ᱵᱟᱥ ᱫᱚ ᱵᱟᱝ ᱟᱨᱠᱤ ᱴᱟᱴᱟ ᱥᱩᱢᱩ ᱛᱟᱦᱮᱸ ᱠᱟᱱᱟ ᱟᱫᱚ ᱚᱱᱟ ᱜᱟᱹᱰᱤ ᱨᱮᱜᱮ ᱟᱹᱰᱤ ᱜᱮᱞᱮ ᱴᱟᱹᱥᱠᱟᱹ ᱠᱮᱫᱟ ᱥᱮᱥᱮᱨ ᱥᱮᱨᱮᱧ ᱛᱮᱞᱮ ᱪᱟᱞᱟᱣᱱᱟ ᱤᱱᱠᱟ ᱠᱟᱛᱮ ᱜᱮᱞᱮ ᱛᱤᱭᱳᱜ ᱠᱮᱫᱟ ᱢᱳᱴᱟᱢᱩᱴᱤ ᱧᱤᱫᱟᱹ ᱛᱚᱠᱷᱚᱱ ᱫᱚᱥᱴᱟ ᱵᱟᱡᱟᱣ ᱟᱠᱟᱱ ᱛᱟᱦᱮᱱᱟ ᱟᱨ ᱛᱚᱠᱷᱚᱱ ᱫᱚ ᱫᱟᱬᱟᱱ ᱢᱟ ᱵᱟᱝ ᱜᱟᱱᱚᱜ ᱚᱱᱟ ᱤᱭᱟᱹᱛᱮ ᱟᱞᱮ ᱫᱚ ᱧᱤᱫᱟᱹ ᱫᱚ ᱚᱱᱟ ᱢᱤᱫᱴᱮᱱ ᱦᱳᱴᱮᱞ ᱨᱮᱜᱮᱞᱮ ᱴᱷᱟᱶ ᱮᱱᱟ ᱛᱟᱨᱯᱚᱨᱮ ᱫᱚᱥᱟᱨ ᱦᱤᱞᱳᱜ ᱫᱚ ᱥᱮᱛᱟᱜ ᱨᱮᱞᱮ ᱩᱰᱩᱠᱮᱱᱟ ᱟᱨ ᱠᱳᱞᱠᱟᱛᱟ ᱥᱚᱦᱚᱨᱞᱮ ᱫᱟᱬᱟ ᱠᱮᱫᱟ ᱛᱟᱨᱯᱚᱨᱮ ᱚᱱᱟ ᱠᱟᱪᱷᱮ ᱨᱮᱜᱮ ᱛᱟᱦᱮᱸ ᱠᱟᱱᱟ ᱵᱷᱤᱠᱴᱳᱨᱤᱭᱟ ᱵᱷᱤᱠᱴᱳᱨᱤᱭᱟ ᱞᱮ ᱫᱟᱬᱟ ᱠᱮᱫᱟ ᱛᱟᱨᱯᱚᱨᱮ ᱛᱟᱨᱟ ᱢᱚᱱᱰᱚᱞ ᱛᱟᱨᱯᱚᱨᱮ ᱦᱟᱣᱲᱟ ᱵᱨᱤᱡᱽ ᱱᱤᱭᱟᱹ ᱠᱚᱞᱮ ᱧᱮᱞ ᱵᱟᱲᱟ ᱠᱮᱫᱟ ᱟᱨᱦᱚᱸ ᱟᱹᱰᱤ ᱟᱹᱰᱤ ᱳᱭᱛᱤᱦᱟᱥᱤᱠ ᱡᱟᱭᱜᱟ ᱠᱚ ᱛᱟᱦᱮᱸ ᱠᱟᱱᱟ ᱚᱱᱟ ᱠᱚᱜᱮ ᱞᱮ ᱧᱮᱞ ᱵᱟᱲᱟ ᱠᱮᱫᱟ ᱢᱳᱴᱟᱢᱩᱴᱤ ᱯᱟᱸᱪ ᱫᱤᱱᱞᱮ ᱛᱟᱦᱮᱸ ᱠᱟᱱᱟ ᱛᱟᱨᱯᱚᱨᱮ ᱟᱞᱮ ᱫᱚ ᱚᱸᱰᱮᱜᱮ ᱪᱟᱞᱟᱣ ᱠᱟᱛᱮ ᱤᱧ ᱧᱮᱞ ᱠᱮᱫᱟ ᱚᱱᱟ ᱥᱟᱫᱚᱢ ᱜᱟᱹᱰᱤ ᱟᱹᱰᱤ ᱢᱚᱡᱽ ᱠᱚ ᱥᱟᱡᱟᱣ ᱠᱟᱜᱼᱟ ᱮᱠᱫᱚᱢ ᱡᱮᱨᱚᱠᱚᱢ ᱞᱟᱦᱟᱛᱮᱱ ᱠᱚ ᱨᱟᱡᱟ ᱠᱚ ᱚᱱᱟ ᱥᱟᱫᱚᱢ ᱜᱟᱹᱰᱤᱨᱮ ᱫᱮᱡ ᱠᱟᱛᱮ ᱠᱚ ᱫᱟᱬᱟᱱ ᱜᱟᱱ ᱛᱟᱦᱮᱸ ᱱᱚᱜᱼᱟ ᱚᱱᱠᱟᱜᱮ ᱵᱷᱤᱠᱴᱳᱨᱤᱭᱟ ᱥᱟᱢᱟᱝ ᱨᱮᱠᱚ ᱫᱚᱦᱚ ᱠᱟᱫᱟ ᱥᱟᱫᱚᱢ ᱜᱟᱹᱰᱤ ᱟᱨ ᱡᱟᱦᱟᱸᱭ ᱴᱩᱨᱤᱥᱴ ᱠᱚ ᱦᱤᱡᱩᱜ ᱠᱟᱱᱟ ᱡᱩᱫᱤ ᱠᱚ ᱢᱮᱱᱠᱷᱟᱡ ᱚᱱᱟ ᱜᱟᱹᱰᱤ ᱨᱮᱞᱮ ᱫᱮᱡᱚᱜᱼᱟ ᱛᱟᱦᱚᱞᱮ ᱜᱚᱱᱚᱝ ᱮᱢ ᱠᱟᱛᱮ ᱚᱱᱟ ᱜᱟᱹᱰᱤᱨᱮ ᱫᱮᱡ ᱠᱟᱛᱮ ᱠᱚ ᱫᱟᱬᱟ ᱟᱹᱪᱩᱨ ᱦᱚᱪᱚᱭᱮᱜ ᱠᱚᱣᱟ ᱱᱚᱣᱟ ᱵᱷᱤᱠᱴᱳᱨᱤᱭᱟ ᱵᱟᱦᱨᱮ ᱥᱮᱫ ᱞᱮᱠᱟᱛᱮ ᱰᱟᱦᱟᱨ ᱦᱮᱱᱟᱜᱼᱟ ᱚᱱᱟ ᱰᱟᱦᱟᱨ ᱜᱮᱠᱚ ᱜᱳᱴᱟ ᱠᱚ ᱟᱥᱮᱱ ᱟᱹᱪᱩᱨᱮᱜ ᱠᱚᱣᱟ ᱛᱟᱨᱯᱚᱨᱮ ᱟᱹᱰᱤ ᱢᱚᱡᱽ ᱢᱚᱡᱽ ᱡᱟᱭᱜᱟᱧ ᱧᱮᱞ ᱟᱹᱜᱩ ᱠᱮᱫᱟ ᱟᱹᱰᱤ ᱞᱟᱹᱴᱩ ᱞᱟᱹᱴᱩ ᱵᱤᱞᱰᱤᱝ ᱠᱩ ᱟᱹᱰᱤ ᱯᱩᱨᱟᱱᱟ ᱯᱩᱨᱟᱱᱟ ᱵᱤᱞᱰᱤᱝ ᱠᱚ ᱞᱟᱦᱟ ᱛᱮᱱᱟᱜ ᱡᱩᱜᱽ ᱨᱮᱱᱟᱜ ᱟᱫᱚ ᱢᱚᱱ ᱨᱮᱦᱚᱸ ᱟᱹᱰᱤ ᱠᱩᱥᱤ ᱨᱟᱹᱥᱠᱟᱹᱧ ᱵᱩᱡᱷᱟᱹᱣ ᱠᱮᱜᱼᱟ ᱟᱨ ᱴᱨᱮᱱ ᱫᱚ ᱫᱮᱡᱚᱜ ᱫᱚ ᱤᱧᱫᱚ ᱟᱹᱰᱤᱜᱮ ᱱᱟᱯᱟᱭᱤᱧ ᱵᱩᱡᱷᱟᱹᱣᱟ ᱚᱱᱟ ᱤᱭᱟᱹᱛᱮ ᱯᱟᱸᱪᱫᱤᱱ ᱡᱚᱠᱷᱚᱱ ᱠᱟᱴᱟᱣ ᱮᱱᱟ ᱛᱚᱠᱷᱚᱱ ᱦᱤᱡᱩᱜ ᱥᱚᱢᱚᱭ ᱫᱚ ᱟᱹᱰᱤ ᱠᱚᱥᱴᱚ ᱜᱮ ᱵᱩᱡᱷᱟᱹᱜ ᱠᱟᱱ ᱛᱟᱦᱮᱱᱟ ᱨᱩᱣᱟᱹᱲᱚᱜ ᱥᱚᱢᱚᱭ ᱫᱚ ᱟᱫᱚ ᱟᱨᱦᱚᱸ ᱟᱭᱢᱟ ᱟᱨᱚ ᱚᱱᱠᱟᱱᱟᱜ ᱡᱤᱱᱤᱥ ᱠᱚᱞᱮ ᱟᱹᱜᱩ ᱛᱟᱨᱟ ᱠᱮᱫᱟ ᱫᱤᱥᱟᱹ ᱨᱩᱣᱟᱹᱲ ᱞᱟᱹᱜᱤᱫ ᱠᱤᱪᱷᱩ ᱡᱤᱱᱤᱥ ᱠᱚᱞᱮ ᱠᱤᱨᱤᱧ ᱟᱹᱜᱩ ᱞᱟᱜᱟ ᱠᱮᱫᱟ ᱚᱱᱛᱮᱱᱟᱜ ᱦᱚᱨᱚᱜ ᱵᱟᱸᱫᱮ ᱠᱩ ᱟᱨᱦᱚᱸ ᱥᱚᱯᱤᱥ ᱠᱚ ᱟᱭᱢᱟ ᱠᱤᱪᱷᱩ ᱜᱮᱞᱮ ᱠᱤᱨᱤᱧ ᱟᱹᱜᱩ ᱠᱮᱫᱟ